ᱱᱚᱜᱚᱭ ᱡᱮ ᱠᱟᱰᱟ ᱚᱲᱟᱜ ᱨᱮᱦᱚᱸ ᱠᱚ ᱛᱟᱦᱮᱱ ᱛᱟᱵᱚᱱᱟ ᱠᱚ ᱡᱟᱦᱟᱸᱭ ᱪᱟᱹᱥᱤ ᱦᱚᱲ ᱥᱮ ᱱᱚᱜᱚᱭ ᱰᱟᱝᱨᱤ ᱫᱤᱭᱮ ᱦᱚᱸᱵᱚ ᱪᱟᱹᱥᱤ ᱨᱮᱱᱟᱜ ᱵᱚᱱ ᱠᱟᱹᱢᱤᱭᱮᱫᱟ ᱱᱚᱜᱚᱭ ᱥᱟᱫᱚᱢ ᱦᱚᱸ ᱡᱟᱦᱟᱸᱭ ᱠᱚᱨᱮᱱ ᱫᱚ ᱥᱟᱫᱚᱢ ᱛᱮ ᱜᱟᱹᱰᱤ ᱥᱟᱫᱚᱢ ᱜᱟᱹᱰᱤ ᱤᱭᱟᱹ ᱞᱟᱜᱟ ᱠᱟᱛᱮᱫ ᱟᱭᱢᱟ ᱦᱚᱲ ᱠᱚ ᱟᱹᱥᱩᱞᱚᱜ ᱠᱟᱱᱟ ᱛᱳ ᱱᱚᱣᱟ ᱦᱚᱸ ᱢᱤᱫᱴᱮᱡ ᱠᱟᱹᱢᱤ ᱦᱚᱨᱟ ᱠᱟᱱ ᱜᱮᱭᱟ ᱟᱨ ᱱᱚᱜᱚᱭ ᱡᱮ ᱜᱟᱹᱭ ᱰᱟᱹᱝ ᱜᱟᱹᱭ ᱦᱚᱸ ᱛᱚᱣᱟ ᱨᱮᱱᱟᱜ ᱛᱚᱣᱟ ᱨᱮᱱᱟᱜ ᱫᱚᱦᱚ ᱠᱚ ᱦᱩᱭᱩᱜ ᱠᱟᱱᱟ ᱱᱚᱜᱚᱭ ᱡᱚᱛᱚ ᱜᱮ ᱠᱟᱹᱢᱤ ᱨᱮᱜᱮ ᱠᱚ ᱞᱟᱜᱟᱜ ᱠᱟᱱᱟ ᱠᱟᱹᱢᱤ ᱨᱮᱠᱚ ᱞᱟᱜᱟᱜ ᱠᱟᱱ ᱠᱷᱟᱱ ᱫᱚ ᱱᱩᱠᱩ ᱦᱚᱸ ᱫᱚᱦᱚ ᱫᱚᱨᱠᱟᱨ ᱠᱟᱱᱟ ᱪᱮᱫ ᱞᱮᱠᱟ ᱛᱮᱵᱚᱱ ᱫᱚᱦᱚ ᱠᱚᱣᱟ ᱟᱫᱚ ᱱᱚᱜᱚᱭ ᱚᱱᱟ ᱨᱮᱱᱟᱜ ᱦᱚᱸ ᱥᱚᱨᱠᱟᱨ ᱠᱷᱚᱱ ᱵᱮᱵᱚᱥᱛᱷᱟ ᱡᱩᱫᱤ ᱜᱚᱲᱚᱭ ᱮᱢᱟ ᱵᱚᱱ ᱠᱷᱟᱱ ᱩᱱᱠᱩᱦᱚᱸ ᱚᱱᱟ ᱠᱟᱹᱢᱤ ᱨᱮᱵᱚ ᱞᱟᱜᱟᱣ ᱠᱚᱣᱟ ᱥᱚᱨᱠᱟᱨᱮ ᱡᱟᱛᱮ ᱩᱱᱠᱩ ᱠᱚᱦᱚᱸ ᱡᱟᱛᱮ ᱜᱚᱲᱚ ᱞᱟᱹᱜᱤᱫ ᱛᱮ ᱱᱚᱜᱚᱭ ᱱᱩᱠᱩᱣᱟᱜ ᱦᱚᱛᱚ ᱡᱚᱢᱟᱜ ᱫᱚᱨᱠᱟᱨ ᱠᱟᱱᱟ ᱚᱱᱠᱟ ᱡᱚᱢᱟᱜ ᱤᱭᱟᱹ ᱠᱚ ᱡᱚᱛᱚᱜᱮ ᱱᱩᱠᱩ ᱰᱟᱝᱨᱤ ᱵᱚᱞᱚ ᱱᱩᱠᱩ ᱠᱟᱰᱟ ᱵᱚᱞᱚ ᱱᱩᱠᱩᱦᱚᱸ ᱠᱚ ᱱᱚᱣᱟ ᱡᱚᱢᱟᱜ ᱫᱚᱨᱠᱟᱨ ᱠᱟᱱᱟ ᱚᱱᱟ ᱦᱤᱥᱟᱹᱵ ᱛᱮ ᱩᱱᱠᱩᱣᱟᱜ ᱦᱚᱸ ᱡᱚᱢᱟᱜ ᱵᱮᱵᱚᱥᱛᱷᱟ ᱦᱩᱭᱩᱜᱼᱟ ᱛᱚᱵᱮ ᱛᱚ ᱥᱚᱨᱠᱟᱨ ᱦᱚᱸ ᱱᱚᱣᱟ ᱨᱮ ᱜᱚᱲᱚᱭ ᱮᱢᱞᱮᱱᱠᱷᱟᱱ ᱠᱷᱩᱵ ᱵᱷᱟᱞᱮ ᱦᱩᱭᱩᱜᱼᱟ ᱡᱚᱛᱚ ᱦᱚᱲ ᱛᱮ